ᱩᱛᱛᱚᱨ ᱵᱷᱟᱨᱚᱛ ᱟᱨ ᱫᱚᱠᱠᱷᱤᱱ ᱵᱷᱟᱨᱚᱛ ᱨᱮᱭᱟᱜ ᱡᱚᱢ ᱧᱩ ᱫᱚ ᱵᱚᱞᱮ ᱩᱱᱟᱹᱜ ᱫᱚ ᱵᱟᱹᱧ ᱵᱟᱲᱟᱭᱟ ᱥᱮ ᱵᱟᱹᱧ ᱥᱮᱱ ᱠᱟᱱᱟ ᱚᱱᱟ ᱫᱤᱥᱚᱢ ᱫᱚ ᱢᱮᱱᱠᱷᱟᱱ ᱦᱚᱲᱟᱜ ᱠᱟᱛᱷᱟ ᱨᱮᱜᱤᱧ ᱟᱸᱡᱚᱢ ᱠᱟᱫᱟ ᱡᱮ ᱩᱛᱛᱚᱨ ᱵᱷᱟᱨᱚᱛ ᱨᱮᱭᱟᱜ ᱡᱚᱢ ᱧᱩ ᱫᱚ ᱱᱚᱝᱠᱟ ᱞᱮᱠᱟ ᱠᱚ ᱡᱚᱢ ᱧᱩᱭᱟ ᱡᱟᱸᱦᱟᱭ ᱫᱤᱥᱚᱢ ᱫᱟᱬᱟᱱ ᱠᱚ ᱪᱟᱞᱟᱜ ᱠᱟᱱᱟ ᱩᱱᱠᱩ ᱠᱚ ᱞᱟᱹᱭᱟ ᱵᱤᱥᱮᱥ ᱠᱚᱨᱮ ᱚᱱᱛᱮ ᱫᱚ ᱨᱩᱴᱤ ᱠᱚ ᱡᱚᱢᱟ ᱜᱚᱨᱚᱢ ᱡᱟᱹᱛᱭᱚ ᱡᱟᱸᱦᱟᱴᱟᱜ ᱵᱚᱞᱮ ᱛᱚᱨᱠᱟᱨᱤ ᱛᱚᱲᱠᱟ ᱚᱱᱟ ᱠᱚ ᱰᱷᱮᱨ ᱠᱚ ᱡᱚᱢᱟ ᱟᱨ ᱚᱱᱛᱮ ᱫᱚ ᱱᱤᱨᱟᱢᱤᱥ ᱰᱷᱮᱨ ᱠᱚ ᱡᱚᱢᱟ ᱵᱚᱞᱮ ᱟᱢᱤᱥ ᱫᱚ ᱵᱟᱠᱚ ᱡᱚᱢᱟ ᱚᱱᱛᱮ ᱫᱚ ᱢᱚᱥᱞᱟ ᱠᱚ ᱠᱚᱢ ᱠᱚ ᱡᱚᱢᱟ ᱟᱨ ᱫᱚᱠᱠᱷᱤᱱ ᱵᱷᱟᱨᱚᱛ ᱫᱚ ᱤᱧᱦᱚᱸ ᱵᱟᱹᱧ ᱥᱮᱱ ᱠᱟᱱᱟ ᱢᱮᱱᱠᱷᱟᱱ ᱛᱷᱚᱲᱟ ᱤᱧᱦᱚᱸ ᱫᱚᱠᱠᱷᱤᱱ ᱵᱷᱟᱨᱚᱛ ᱧᱚᱜ ᱨᱮᱛᱚ ᱢᱤᱱᱟᱧ ᱟᱛᱚ ᱫᱚ ᱱᱚᱣᱟ ᱤᱭᱟᱹᱛᱮ ᱵᱚᱞᱮᱧ ᱢᱮᱱᱫᱟ ᱱᱚᱛᱮ ᱫᱚ ᱵᱮᱥᱤᱨ ᱵᱷᱟᱜ ᱟᱵᱚ ᱥᱮᱜ ᱫᱚ ᱫᱚᱠᱠᱷᱤᱱ ᱵᱷᱟᱨᱚᱛ ᱥᱮᱫ ᱫᱚ ᱫᱟᱠᱟ ᱠᱚ ᱡᱚᱢᱟ ᱟᱨ ᱢᱚᱥᱞᱟ ᱡᱟᱛᱤᱭᱚ ᱛᱮᱞᱮ ᱡᱟᱹᱛᱤᱭᱚ ᱚᱱᱮ ᱚᱱᱠᱟᱱᱟᱜ ᱡᱚᱢ ᱧᱩ ᱰᱷᱮᱨ ᱢᱮᱱᱟᱜᱼᱟ ᱟᱨ ᱱᱚᱣᱟ ᱫᱷᱚᱥᱟ ᱥᱮ ᱤᱰᱞᱤ ᱟᱸᱡᱚᱢ ᱠᱟᱫᱟᱧ ᱡᱮᱠᱚ ᱡᱚᱢᱟ ᱢᱮᱱᱠᱷᱟᱱ ᱵᱟᱹᱧ ᱧᱮᱞ ᱠᱟᱫᱟ ᱱᱤᱭᱟᱹᱜᱮ ᱵᱚᱞᱮ ᱫᱚᱠᱠᱷᱤᱱ ᱵᱷᱟᱨᱚᱛ ᱩᱛᱛᱚᱨ ᱵᱷᱟᱨᱚᱛ ᱟᱨ ᱫᱚᱠᱠᱷᱤᱱ ᱵᱷᱟᱨᱚᱛ ᱨᱮᱭᱟᱜ ᱡᱚᱢ ᱧᱩ ᱥᱚᱢᱚᱱᱫᱷᱮ ᱫᱚᱧ ᱞᱟᱹᱭ ᱫᱟ